ᱠᱷᱮᱞ ᱟᱵᱚ ᱥᱚᱢᱟᱡᱽ ᱨᱮᱭᱟᱜ ᱠᱷᱮᱞ ᱢᱟ ᱞᱟᱦᱟ ᱨᱮᱛᱟᱵᱚᱱ ᱟᱵᱚᱣᱟᱜ ᱫᱚ ᱵᱟᱰᱟᱭ ᱟᱠᱟᱫᱟᱹᱧ ᱡᱮ ᱢᱟᱱᱮ ᱠᱟᱹᱛᱤ ᱮᱱᱮᱡ ᱛᱟᱦᱮᱸ ᱠᱟᱱᱟ ᱞᱮᱠᱤᱱ ᱠᱟᱹᱛᱤ ᱮᱱᱮᱡᱼᱢᱟ ᱢᱟᱞᱚᱴ ᱤᱫᱤᱭᱮᱱᱟ ᱛᱚ ᱱᱤᱛᱳᱜ ᱯᱷᱩᱴᱵᱚᱞ ᱦᱩᱭᱱᱟ ᱠᱨᱤᱠᱮᱴ ᱦᱩᱭᱱᱟ ᱛᱚ ᱟᱨᱦᱚᱸ ᱠᱟᱵᱟᱰᱤ ᱦᱩᱭᱱᱟ ᱟᱹᱰᱤᱜᱟᱱ ᱠᱷᱮᱞ ᱢᱮᱱᱟᱜ ᱟᱠᱟᱫ ᱜᱮᱭᱟ ᱛᱚ ᱠᱷᱮᱞ ᱛᱮᱦᱚᱸ ᱟᱵᱚ ᱟᱹᱫᱤᱵᱟᱹᱥᱤ ᱦᱚᱲ ᱵᱚᱱ ᱨᱟᱠᱟᱵ ᱫᱟᱲᱮᱭᱟᱜᱼᱟ ᱛᱚ ᱢᱮᱱᱠᱷᱟᱱ ᱢᱟᱱᱮ ᱠᱷᱮᱞ ᱚᱠᱟ ᱠᱷᱮᱞ ᱤᱫᱤ ᱠᱟᱛᱮ ᱚᱠᱟᱨᱮ ᱢᱟᱨᱟᱝ ᱦᱚᱲᱤᱧ ᱵᱮᱱᱟᱜᱼᱟ ᱛᱚ ᱚᱱᱟ ᱵᱟᱝᱵᱚᱱ ᱫᱤᱥᱟᱹ ᱫᱟᱲᱮᱭᱟᱜ ᱠᱟᱱ ᱤᱫᱤ ᱠᱟᱛᱮ ᱠᱷᱮᱞ ᱛᱮᱦᱚᱸ ᱞᱟᱦᱟ ᱫᱚ ᱧᱩᱛᱩᱢ ᱢᱟ ᱵᱟᱹᱧ ᱫᱟᱲᱮᱭᱟᱜ ᱠᱟᱱᱟ ᱛᱚ ᱠᱷᱮᱞ ᱤᱫᱤ ᱠᱟᱛᱮᱦᱚᱸ ᱟᱵᱚ ᱟᱹᱫᱤᱵᱟᱹᱥᱤ ᱢᱟᱲᱟᱝ ᱟᱠᱟᱱ ᱜᱮᱭᱟ ᱵᱚᱱ ᱛᱚ ᱠᱷᱮᱞ ᱟᱹᱰᱤ ᱪᱮᱦᱨᱟ ᱡᱤᱱᱤᱥ ᱠᱟᱱᱟ ᱛᱚ ᱢᱟᱱᱮ ᱟᱵᱚ ᱵᱟᱵᱚᱱ ᱩᱯᱡᱳᱜ ᱫᱟᱲᱮᱭᱟᱜ ᱠᱟᱱᱟ ᱢᱟᱱᱮ ᱵᱟᱵᱚᱱ ᱦᱮᱸᱛᱟᱣᱟᱜ ᱠᱟᱱᱟ ᱡᱮ ᱢᱟᱱᱮ ᱠᱷᱮᱞ ᱤᱫᱤ ᱠᱟᱛᱮᱦᱚᱸ ᱢᱟᱱᱮ ᱟᱵᱚᱣᱟᱜ ᱟᱹᱫᱤᱵᱟᱹᱥᱤ ᱨᱮᱱ ᱢᱟᱱᱮ ᱢᱟᱨᱟᱝ ᱦᱚᱲ ᱵᱚᱱ ᱵᱮᱱᱟᱜᱼᱟ ᱢᱮᱱᱛᱮ ᱟᱨ ᱪᱮᱫᱞᱤᱧ ᱢᱮᱱᱟ ᱤᱱᱟᱹᱜ ᱢᱮᱱ ᱫᱷᱟᱨᱟ ᱠᱟᱛᱮᱜᱮ ᱵᱟᱹᱞᱤᱧ ᱫᱤᱥᱟᱹ ᱫᱟᱲᱮᱭᱟᱜ ᱠᱟᱱᱟ